ᱤᱧᱟᱹᱜ ᱴᱚᱴᱷᱟ ᱠᱚᱨᱮᱫ ᱥᱩᱨ ᱠᱚᱨᱮ ᱫᱚ ᱢᱟᱱᱠᱚᱨ ᱠᱚᱞᱮᱡᱽ ᱢᱮᱱᱟᱜᱼᱟ ᱯᱟᱹᱦᱤᱞ ᱫᱚ ᱵᱟᱵᱟ ᱛᱟᱠᱚ ᱫᱚ ᱵᱟᱝᱠᱚ ᱯᱟᱲᱦᱟᱣ ᱠᱟᱱᱟ ᱢᱮᱱᱠᱷᱟᱱ ᱫᱟᱫᱟ ᱛᱟᱠᱚ ᱫᱚᱠᱚ ᱯᱟᱲᱦᱟᱣ ᱟᱠᱟᱱ ᱜᱮᱭᱟ ᱯᱟᱹᱦᱤᱞ ᱫᱚ ᱢᱟᱱᱠᱚᱨ ᱠᱚᱞᱮᱡᱽ ᱨᱮᱫᱚ ᱪᱤᱠᱤ ᱛᱮᱫᱚ ᱚᱞᱚᱜ ᱯᱟᱲᱦᱟᱣ ᱵᱟᱝ ᱛᱟᱦᱮᱸ ᱠᱟᱱᱟ ᱢᱮᱱᱠᱷᱟᱱ ᱮᱴᱟᱜ ᱮᱴᱟᱜ ᱥᱟᱵᱽᱡᱮᱠᱴ ᱠᱚᱫᱚ ᱛᱟᱦᱮᱸ ᱠᱟᱱ ᱜᱮᱭᱟ ᱵᱟᱝᱞᱟ ᱦᱤᱱᱫᱤ ᱥᱚᱝᱥᱠᱨᱤᱛ ᱡᱤᱭᱳᱜᱨᱟᱯᱷᱤ ᱢᱮᱱᱠᱷᱟᱱ ᱫᱟᱫᱟ ᱫᱚ ᱵᱟᱝᱞᱟ ᱛᱮᱜᱮᱭ ᱚᱱᱟᱨᱥ ᱞᱮᱫᱟ ᱢᱟᱱᱠᱚᱨ ᱠᱚᱞᱮᱡᱽ ᱫᱚ ᱟᱹᱰᱤ ᱵᱷᱟᱜᱮ ᱜᱮ ᱛᱟᱦᱮᱸ ᱠᱟᱱᱟ ᱵᱷᱟᱜᱮ ᱜᱮᱠᱚ ᱯᱟᱲᱦᱟᱣᱮᱫ ᱠᱚ ᱛᱟᱦᱮᱱᱟ ᱫᱟᱫᱟ ᱫᱚ ᱱᱚᱣᱟ ᱢᱟᱱᱠᱚᱨ ᱨᱮᱜᱮ ᱢᱮᱥᱨᱮ ᱛᱟᱦᱮᱸ ᱠᱟᱛᱮᱫ ᱠᱚᱞᱮᱡᱽ ᱮ ᱦᱤᱡᱩᱜ ᱥᱮᱱᱚᱜ ᱠᱟᱱ ᱛᱟᱦᱮᱱᱟ ᱟᱨ ᱢᱟᱱᱠᱚᱨ ᱠᱚᱞᱮᱡᱽ ᱠᱷᱚᱱᱜᱮ ᱵᱤᱹᱮ ᱫᱚᱭ ᱠᱚᱢᱯᱤᱞᱤᱴ ᱞᱮᱫᱟ